ᱦᱳᱭ ᱤᱧᱦᱚᱸ ᱚᱱᱟ ᱢᱤᱭᱩᱪᱩᱣᱟᱞ ᱯᱷᱟᱱᱰ ᱤᱫᱤᱠᱟᱛᱮ ᱤᱧ ᱥᱚᱛᱚᱨ ᱜᱮᱭᱟ ᱱᱚᱣᱟ ᱢᱤᱭᱩᱪᱩᱣᱟᱞ ᱯᱷᱟᱱᱰ ᱤᱫᱤ ᱠᱟᱛᱮ ᱮᱴᱟᱜ ᱦᱚᱲ ᱡᱟᱦᱟᱞᱮᱠᱟ ᱞᱟᱹᱭ ᱵᱩᱡᱷᱟᱹᱣ ᱠᱚ ᱦᱩᱭᱩᱜᱼᱟ ᱚᱱᱟ ᱫᱚ ᱱᱚᱝᱠᱟ ᱡᱮ ᱢᱤᱭᱩᱪᱟᱣᱟᱞ ᱯᱷᱟᱱᱰ ᱫᱚ ᱦᱩᱭᱩᱜ ᱠᱟᱱᱟ ᱢᱤᱫ ᱨᱚᱠᱚᱢ ᱟᱨ ᱮᱠᱟᱣᱩᱴ ᱮᱠᱟᱣᱩᱴ ᱯᱚᱫᱽᱫᱷᱚᱛᱤ ᱦᱚᱸ ᱞᱟᱹᱭ ᱜᱟᱱᱚᱜ ᱜᱮᱭᱟ ᱥᱮ ᱱᱚᱣᱟ ᱫᱟᱨᱟᱭᱛᱮ ᱡᱩᱫᱤ ᱢᱤᱭᱩᱪᱩᱣᱟᱞ ᱯᱷᱟᱱᱰ ᱨᱮ ᱥᱮ ᱮᱠᱟᱣᱩᱴ ᱡᱩᱫᱤ ᱛᱟᱦᱮᱱ ᱜᱮᱭᱟ ᱛᱟᱦᱚᱞᱮ ᱠᱷᱟᱱ

ᱪᱮᱠᱟ ᱠᱟᱛᱮ ᱮᱠᱟᱣᱩᱴ ᱠᱚ ᱛᱮᱭᱟᱨ ᱦᱩᱭᱩᱜᱼᱟ ᱚᱱᱟ ᱠᱚᱦᱚᱸ ᱥᱚᱱᱛᱚᱨ ᱛᱟᱦᱮᱱ ᱫᱚᱨᱠᱟᱨ ᱠᱟᱱᱟ ᱠᱟᱜᱚᱡᱽ ᱠᱚᱞᱚᱢ ᱠᱚ ᱴᱷᱤᱠ ᱴᱷᱟᱠ ᱯᱩᱨᱚᱱ ᱦᱩᱭᱩᱜᱼᱟ ᱚᱱᱟ ᱥᱟᱶᱛᱮ ᱡᱟᱦᱟᱸ ᱡᱟᱦᱟᱸ ᱰᱳᱠᱳᱢᱮᱱᱴᱥ ᱠᱚ ᱞᱟᱜᱟᱜᱼᱟ ᱥᱮ ᱡᱮᱨᱚᱠᱥ ᱠᱚ ᱞᱟᱜᱟᱜᱼᱟ ᱚᱱᱟ ᱠᱚ ᱮᱴᱟᱪ ᱦᱩᱭᱩᱜᱼᱟ ᱥᱮ ᱮᱢ ᱦᱩᱭᱩᱜᱼᱟ

ᱟᱨ ᱵᱤᱱ ᱩᱯᱨᱩᱢ ᱦᱚᱲ ᱱᱤᱡᱮᱨᱟᱜ ᱮᱠᱟᱣᱩᱴ ᱵᱟᱵᱚᱛ ᱤᱫᱤᱠᱟᱛᱮ ᱮᱴᱟᱜ ᱦᱚᱲ ᱮᱴᱟᱜ ᱴᱷᱮᱱ ᱞᱟᱹᱭ ᱥᱮ ᱚᱱᱟ ᱰᱳᱠᱳᱢᱮᱱᱴ ᱨᱮᱱᱟᱜ ᱡᱟᱦᱟᱸ ᱮᱠᱟᱣᱩᱴ ᱨᱮᱱᱟᱜ ᱡᱟᱦᱟᱸ ᱠᱟᱜᱚᱡᱽ ᱠᱚᱞᱚᱢ ᱠᱚ ᱢᱮᱱᱟᱜ ᱠᱟᱫᱟ ᱮᱴᱟᱜ ᱦᱚᱲ ᱵᱤᱱᱟᱹ ᱩᱯᱨᱩᱢ ᱦᱚᱲ ᱫᱚ ᱵᱟᱝ ᱢᱮᱱᱜᱮ ᱴᱷᱠᱟ ᱤᱱᱟᱹᱠᱷᱟᱱ ᱚᱱᱟ ᱠᱟᱹᱣᱰᱤ ᱠᱚᱦᱚᱸ ᱠᱚ ᱦᱟᱱᱛᱮ ᱱᱟᱛᱮ ᱫᱟᱲᱮᱭᱟᱜᱼᱟ ᱟᱨ ᱮᱠᱟᱣᱩᱱᱴ ᱱᱟᱢᱵᱟᱨ ᱠᱚ ᱥᱮ ᱡᱟᱦᱟᱸ ᱡᱟᱦᱟᱸ ᱮᱴᱟᱪ ᱦᱩᱭᱩᱜᱼᱟ ᱚᱱᱟ ᱠᱚ ᱴᱷᱤᱠ ᱴᱷᱟᱠ ᱱᱟᱯᱟᱭ ᱥᱟ ᱦᱤᱡ ᱚᱞ ᱦᱩᱭᱩᱜᱼᱟ ᱡᱟᱛᱮ ᱥᱟᱱᱟᱢ ᱦᱚᱲ ᱠᱚ ᱵᱩᱡᱷᱟᱹᱣ ᱫᱟᱲᱮᱭᱟᱜ ᱢᱟ ᱤᱱᱟᱹᱠᱷᱟᱱ ᱡᱟᱦᱟᱸ ᱚᱸᱰᱮ ᱢᱮᱱᱮᱡᱟᱨᱮ ᱛᱟᱦᱮᱸᱟ ᱥᱮ ᱡᱟᱦᱟᱭ ᱮᱠᱟᱣᱩᱴᱮ ᱠᱨᱤᱭᱮᱴᱟ ᱩᱱᱤ ᱦᱚᱸ ᱡᱮᱢᱚᱱ ᱚᱱᱟ ᱱᱟᱢᱵᱟᱨ ᱠᱚ ᱥᱮ ᱴᱷᱤᱠᱟᱹᱱᱟ ᱠᱚ ᱴᱷᱤᱠ ᱴᱷᱟᱠᱮ ᱞᱟᱹᱭ ᱫᱟᱲᱮᱭᱟᱜ ᱢᱟ ᱥᱮ ᱵᱩᱡᱽ ᱫᱟᱲᱮᱭᱟᱜ ᱢᱟ ᱤᱱᱟᱹᱠᱷᱟᱱ ᱥᱟᱱᱟᱢ ᱦᱚᱲᱟᱜ ᱜᱮ ᱱᱟᱯᱟᱭᱚᱜᱼᱟ